ᱟᱵᱩ ᱱᱚᱣᱟ ᱵᱷᱟᱨᱚᱛ ᱫᱤᱥᱚᱢ ᱨᱮᱱᱟᱜ ᱞᱟᱹᱠᱛᱤᱭᱟᱱ ᱯᱚᱨᱚᱵᱽ ᱠᱚᱢᱟ ᱟᱹᱰᱤ ᱭᱟᱢᱟ ᱠᱚᱜᱤ ᱢᱮᱱᱟᱜ ᱢᱮᱱᱠᱷᱟᱱ ᱟᱵᱩᱣᱟᱜ ᱥᱟᱱᱛᱟᱲ ᱠᱚᱣᱟᱜ ᱯᱚᱨᱚᱵᱽ ᱥᱟᱱᱟᱢ ᱠᱷᱚᱱ ᱟᱵᱩ ᱫᱤᱥ ᱦᱩᱫᱤᱥ ᱦᱩᱭᱩᱜ ᱛᱟᱵᱩᱱᱟ ᱯᱟᱹᱦᱤᱞ ᱨᱮᱧ ᱢᱮᱱᱟ ᱟᱵᱩᱣᱟᱜ ᱡᱟᱦᱟᱸ ᱯᱚᱨᱚᱵᱽ ᱠᱩ ᱢᱮᱱᱟᱜ ᱟᱠᱟᱫ ᱱᱚᱜᱚᱭ ᱢᱮᱱᱛᱮ ᱥᱚᱦᱚᱨᱟᱭ ᱯᱚᱨᱚᱵᱽ ᱡᱟᱦᱟᱸ ᱵᱩᱱ ᱢᱟᱱᱟᱣᱮᱫ ᱠᱟᱱ ᱱᱚᱣᱟ ᱨᱮᱱᱟᱜ ᱡᱮ ᱵᱷᱤᱱᱟᱹ ᱵᱷᱤᱱᱟᱹ ᱫᱤᱱ ᱨᱮᱱᱟᱜ ᱵᱷᱤᱱᱟᱹ ᱡᱚᱛᱷᱟᱛ ᱠᱟᱛᱷᱟ ᱠᱟᱹᱢᱤ ᱦᱚᱨᱟ ᱢᱮᱱᱟᱜᱼᱟ ᱵᱚᱸᱜᱟ ᱵᱩᱨᱩᱠᱩ ᱢᱮᱱᱟᱜᱼᱟ ᱱᱚᱣᱟ ᱠᱚᱫᱚ ᱥᱟᱹᱨᱤᱜᱤ ᱵᱷᱤᱱᱟᱹ ᱵᱷᱤᱱᱟᱹ ᱫᱤᱱ ᱞᱮᱠᱟᱛᱮ ᱱᱚᱝᱠᱟ ᱡᱚᱛᱚᱜᱤ ᱡᱚᱛᱷᱟᱛ ᱟᱱᱛᱮ ᱜᱟᱱᱚᱜ ᱡᱟᱹᱨᱩᱲ ᱠᱟᱱᱟ ᱪᱮᱫᱟᱜ ᱥᱮ ᱵᱟᱹᱭ ᱵᱟᱹᱭᱛᱮ ᱟᱨ ᱵᱟᱝᱠᱷᱟᱱ ᱱᱚᱣᱟ ᱯᱚᱨᱚᱵᱽ ᱨᱮᱱᱟᱜ ᱡᱟᱦᱟᱸ ᱞᱟᱹᱠᱛᱤᱭᱟᱱ ᱚᱱᱟ ᱯᱚᱨᱚᱵᱽ ᱨᱮᱱᱟᱜ ᱡᱟᱦᱟᱸ ᱢᱟᱨᱟᱝ ᱠᱟᱛᱷᱟ ᱪᱮᱫᱟᱜ ᱵᱩᱱ ᱢᱟᱱᱟᱣᱮᱫ ᱠᱟᱱ ᱡᱚᱛᱷᱟᱛ ᱫᱚ ᱟᱵᱩᱨᱮᱱ ᱛᱟᱭᱱᱚᱢ ᱠᱮ ᱛᱟᱭᱱᱚᱢ ᱯᱤᱲᱦᱤ ᱨᱮ ᱛᱟᱦᱮᱱ ᱨᱮᱱᱟᱜᱠᱩ ᱩᱱᱠᱩ ᱵᱟᱠᱩ ᱫᱤᱥ ᱦᱩᱫᱤᱥ ᱫᱟᱲᱮᱭᱟᱜᱼᱟ ᱚᱱᱟᱛᱮ ᱟᱨᱳ ᱢᱤᱫᱴᱮᱱ ᱡᱟᱹᱨᱩᱲᱟ ᱱᱚᱣᱟ ᱥᱚᱦᱚᱨᱟᱭ ᱯᱚᱨᱚᱵᱽ ᱡᱟᱦᱟᱵᱩ ᱢᱟᱱᱟᱣᱮᱫ ᱠᱟᱱ ᱱᱚᱣᱟ ᱫᱚ ᱟᱵᱩ ᱵᱷᱟᱨᱚᱛ ᱫᱤᱥᱟᱹᱢ ᱨᱮ ᱡᱟᱦᱟᱸ ᱠᱚᱨᱮ ᱥᱟᱱᱛᱟᱲ ᱢᱮᱱᱟᱜ ᱵᱩᱱ ᱥᱟᱱᱟᱢ ᱡᱟᱜᱟ ᱨᱮᱫᱚ ᱢᱤᱫ ᱫᱤᱱ ᱛᱮᱫᱚ ᱵᱟᱝ ᱢᱟᱱᱟᱣᱚᱜ ᱠᱟᱱᱟ ᱚᱠᱟ ᱠᱚᱨᱮᱫᱚ ᱠᱟᱹᱞᱤ ᱥᱚᱦᱨᱟᱭᱠᱩ ᱢᱟᱱᱟᱣᱮᱫ ᱠᱟᱱᱟ ᱚᱱᱟ ᱫᱚ ᱯᱩᱥᱵᱚᱸᱜᱟ ᱥᱩᱢᱟᱹᱭ ᱵᱩ ᱢᱟᱱᱟᱣᱮᱫ ᱠᱟᱱᱟ ᱱᱚᱣᱟ ᱪᱮᱛᱟᱱ ᱨᱮᱦᱚᱸ ᱟᱵᱩᱫᱚ ᱫᱤᱥ ᱦᱩᱫᱤᱥ ᱮᱢ ᱦᱩᱭᱩᱜ ᱛᱟᱵᱩᱱᱟ ᱤᱱᱟᱹ ᱛᱟᱭᱱᱚᱢ ᱦᱩᱭᱩᱜ ᱠᱟᱱᱟ ᱟᱵᱩᱣᱟᱜ ᱡᱮᱴᱟ ᱵᱚᱞᱮ ᱵᱟᱦᱟ ᱯᱚᱨᱚᱵᱽ ᱱᱚᱣᱟᱫᱚ ᱟᱹᱰᱤ ᱧᱩᱛᱩᱢᱟᱱ ᱯᱚᱨᱚᱵ ᱠᱟᱱᱜᱮᱭᱟ ᱪᱮᱫᱟᱜ ᱥᱮ ᱱᱚᱣᱟ ᱵᱟᱦᱟ ᱯᱚᱨᱚᱵ ᱛᱟᱞᱟ ᱛᱮᱜᱤ ᱟᱵᱩᱣᱟᱜ ᱡᱮ ᱟᱵᱩᱡᱮ ᱥᱚᱢᱟᱡ ᱨᱮ ᱢᱮᱱᱟᱜ ᱵᱩᱱ ᱟᱵᱩᱣᱟᱜ ᱵᱤᱨ ᱫᱟᱨᱮ ᱱᱟᱹᱬᱤ ᱥᱟᱱᱟᱢ ᱪᱮᱛᱟᱱ ᱨᱮ ᱟᱵᱩᱣᱟᱜ ᱢᱤᱫᱴᱮᱱ ᱥᱟᱹᱜᱟᱹᱭ ᱡᱮ ᱡᱚᱯᱲᱟᱣ ᱢᱮᱱᱟᱜᱼᱟ ᱱᱟᱣᱟ ᱥᱟᱠᱟᱢ ᱱᱟᱣᱟ ᱵᱟᱦᱟ ᱵᱩᱱ ᱧᱮᱞ ᱫᱟᱨᱟᱢᱮᱫ ᱠᱟᱱ ᱱᱚᱣᱟ ᱠᱚᱦᱚᱸ ᱡᱟᱛᱮ ᱢᱚᱪᱛᱮ ᱵᱩᱱ ᱫᱚᱦᱚ ᱫᱟᱲᱮᱭᱟᱜ ᱟᱵᱩᱫᱚ ᱪᱮᱫᱟᱜ ᱥᱮ ᱥᱮᱫᱟᱭ ᱡᱟᱹᱛᱤ ᱫᱚ ᱱᱚᱣᱟ ᱵᱤᱨ ᱯᱟᱠᱟᱲ ᱨᱮᱜᱤᱵᱩᱱ ᱦᱟᱨᱟ ᱵᱩᱨᱩ ᱞᱮᱱᱟ ᱱᱚᱣᱟ ᱫᱚ ᱥᱟᱹᱨᱤᱜᱤ ᱢᱚᱪ ᱛᱮᱜᱤ ᱢᱟᱱᱟᱣ ᱵᱟᱛᱟᱣ ᱡᱟᱹᱨᱩᱲ ᱛᱟᱵᱩᱱᱟ ᱤᱱᱟᱹ ᱛᱟᱭᱱᱚᱢ ᱡᱮᱢᱚᱱ ᱟᱵᱩᱣᱟᱜ ᱢᱟᱜᱽ ᱢᱚᱬᱮ ᱵᱩᱱ ᱢᱟᱱᱟᱣᱮᱫ ᱠᱟᱱ ᱱᱚᱣᱟ ᱢᱟᱜᱽ ᱢᱚᱬᱮ ᱯᱚᱨᱚᱵᱽ ᱫᱚ ᱥᱟᱹᱨᱤᱜᱤ ᱡᱚᱛᱚ ᱡᱟᱭᱜᱟ ᱨᱮᱜᱤ ᱟᱹᱰᱤ ᱡᱚᱛᱷᱟᱛ ᱟᱱ ᱛᱮᱜᱤ ᱢᱟᱱᱟᱣ ᱡᱟᱹᱨᱩᱲ ᱠᱟᱱ ᱛᱟᱵᱩᱱᱟ ᱪᱮᱫᱟᱜ ᱥᱮ ᱢᱟᱜᱽ ᱢᱚᱬᱮ ᱛᱟᱞᱟ ᱛᱮᱜᱤ ᱟᱵᱩ ᱫᱤᱥᱟᱹᱢ ᱛᱟᱞᱟᱨᱮ ᱟᱵᱩᱡᱮ ᱚᱠᱟ ᱡᱟᱹᱛᱤ ᱠᱟᱱᱟᱵᱩᱱ ᱟᱵᱩᱣᱟᱜ ᱫᱷᱚᱨᱚᱢ ᱪᱮᱫ ᱠᱟᱱᱟ ᱟᱵᱩᱣᱟᱜ ᱞᱟᱭ ᱞᱟᱠᱪᱟᱨ ᱪᱮᱫ ᱠᱟᱱᱟ ᱱᱚᱣᱟ ᱠᱚᱫᱚ ᱡᱚᱛᱚᱜᱤ ᱚᱱᱟ ᱢᱟᱜ ᱢᱚᱲᱮ ᱯᱚᱨᱚᱵ ᱛᱟᱞᱟ ᱛᱮᱵᱩᱱ ᱥᱚᱫᱚᱨ ᱫᱟᱲᱮᱭᱟᱜᱼᱟ ᱥᱮᱵᱩᱱ ᱩᱫᱩᱜ ᱫᱟᱲᱮᱭᱟᱜᱼᱟ ᱥᱮ ᱵᱚᱞᱮ ᱚᱱᱟ ᱡᱚᱜᱟᱣ ᱡᱚᱛᱚᱱ ᱞᱟᱹᱜᱤᱫ ᱟᱵᱩ ᱛᱟᱭᱱᱚᱢ ᱨᱮᱱ ᱯᱤᱲᱦᱤ ᱠᱚᱦᱚᱸ ᱚᱱᱟ ᱠᱟᱛᱷᱟ ᱵᱩᱱ ᱥᱮᱴᱮᱨ ᱫᱟᱲᱮᱭᱟᱠᱩᱣᱟ ᱤᱱᱟᱹ ᱛᱟᱭᱚᱢ ᱢᱟᱜᱽ ᱯᱚᱨᱚᱵᱽ ᱢᱟᱜ ᱨᱮᱫᱚ ᱟᱹᱰᱤ ᱢᱟᱨᱟᱝ ᱟᱵᱩ ᱢᱟᱜ ᱵᱚᱸᱜᱟ ᱨᱮ ᱡᱟᱦᱟᱸ ᱢᱟᱜᱽ ᱯᱚᱨᱚᱵᱽ ᱦᱩᱭᱩᱜ ᱛᱟᱵᱩᱱ ᱚᱱᱟ ᱢᱟᱜᱽ ᱯᱚᱨᱚᱵᱽ ᱨᱮ ᱟᱵᱩᱣᱟᱜ ᱫᱚ ᱟᱹᱰᱤ ᱢᱟᱨᱟᱝ ᱞᱮᱠᱦᱟᱣᱟᱱ ᱯᱚᱨᱚᱵᱽ ᱠᱟᱱᱜᱮᱭᱟ ᱪᱮᱫᱟᱜ ᱥᱮ ᱱᱤᱭᱟᱹ ᱢᱟᱜ ᱢᱚᱲᱮ ᱯᱚᱨᱚᱵ ᱨᱮᱜᱤ ᱟᱵᱩ ᱫᱚ ᱟᱛᱳ ᱚᱲᱟᱜ ᱠᱚᱨᱮ ᱡᱟᱦᱟᱸᱭ ᱠᱩ ᱱᱟᱣᱟ ᱛᱮ ᱟᱵᱩ ᱜᱟᱶᱛᱟ ᱨᱮ ᱥᱮ ᱟᱵᱩ ᱥᱟᱶᱛᱟ ᱨᱮ ᱥᱚᱢᱟᱡ ᱨᱮ ᱟᱛᱳᱨᱮ ᱥᱮᱞᱮᱛᱚᱜ ᱥᱟᱱᱟᱭᱮᱫ ᱠᱚᱣᱟ ᱩᱱᱠᱩ ᱦᱚᱸ ᱱᱚᱣᱟ ᱢᱟᱜᱽ ᱯᱚᱨᱚᱵᱽ ᱨᱮᱜᱤ ᱢᱟᱱᱮ ᱪᱩᱯᱩᱫ ᱪᱟᱣᱞᱤ ᱦᱟᱛᱟᱣ ᱠᱟᱛᱮᱫ ᱟᱵᱩ ᱵᱩᱱ ᱥᱚᱸᱜᱮᱭᱮᱫ ᱠᱚᱣᱟ ᱟᱵᱩᱨᱮᱱ ᱥᱚᱢᱟᱡᱽ ᱨᱮᱱ ᱢᱤᱫᱽᱦᱚᱲ ᱢᱮᱱᱛᱮ ᱟᱵᱩ ᱡᱟᱹᱛᱤ ᱨᱮᱱ ᱡᱟᱹᱛᱤᱭᱟᱹᱨᱤ ᱦᱚᱲ ᱢᱮᱱᱛᱮᱵᱩᱱ ᱞᱮᱠᱷᱟ ᱥᱩᱢᱩᱝ ᱫᱤ ᱠᱟᱱᱟ ᱚᱱᱟᱛᱮ ᱱᱚᱣᱟ ᱯᱚᱨᱚᱵᱽ ᱦᱚᱸ ᱟᱹᱰᱤ ᱜᱩᱱ ᱢᱟᱱᱟᱣ ᱛᱮᱜᱤ ᱢᱟᱱᱟᱣ ᱡᱟᱹᱨᱩᱲ ᱛᱟᱵᱩᱱᱟ ᱛᱚᱵᱮ ᱠᱷᱟᱱ ᱜᱤ ᱟᱵᱩᱨᱮᱱ ᱟᱵᱩᱣᱟᱜ ᱱᱚᱣᱟ ᱯᱚᱨᱚᱵᱽ ᱨᱮᱱᱟᱜ ᱡᱮ ᱞᱟᱹᱠᱛᱤ ᱫᱚ ᱡᱚᱜᱟᱣ ᱛᱟᱦᱮᱱᱟ ᱥᱟᱶᱛᱮ ᱱᱤᱭᱟᱹ ᱦᱚᱸᱠᱩ ᱢᱮᱱᱟ ᱡᱮ ᱟᱵᱩᱣᱟᱜ ᱱᱚᱣᱟ ᱢᱟᱜᱽ ᱯᱚᱨᱚᱵᱽ ᱨᱮᱜᱤ ᱢᱟᱹᱡᱷᱤ ᱯᱟᱨᱟᱱᱤᱠ ᱡᱟᱸᱦᱟᱭ ᱢᱚᱲᱮᱠᱩ ᱛᱩᱨᱩᱭᱠᱩ ᱢᱮᱱᱟᱜ ᱠᱩ ᱩᱱᱠᱩ ᱠᱚᱫᱚ ᱠᱤᱱᱛᱩ ᱟᱵᱩ ᱟᱛᱳ ᱪᱟᱞᱟᱣ ᱨᱮᱱ ᱦᱚᱲ ᱠᱚᱦᱚᱸ ᱱᱚᱣᱟ ᱢᱟᱜᱽ ᱯᱚᱨᱚᱵᱽ ᱛᱟᱞᱟ ᱛᱮᱜᱤ ᱩᱱᱠᱩᱵᱩᱱ ᱡᱚᱫᱤ ᱡᱟᱦᱟᱸᱭ ᱵᱩᱱ ᱱᱟᱣᱟᱠᱩᱵᱩᱱ ᱧᱟᱢ ᱠᱚᱣᱟ ᱢᱟᱨᱤᱠᱩ ᱡᱟᱦᱟᱸᱭ ᱵᱟᱭ ᱪᱟᱞᱟᱣ ᱫᱟᱲᱮᱜ ᱠᱟᱱᱟ ᱱᱟᱣᱟᱠᱩᱡ ᱵᱩᱱ ᱧᱟᱢ ᱫᱟᱲᱮᱭᱟᱠᱩᱣᱟ ᱟᱨ ᱱᱚᱣᱟ ᱢᱟᱜᱽ ᱯᱚᱨᱚᱵᱽ ᱛᱟᱞᱟ ᱛᱮᱜᱤ ᱩᱱᱠᱩ ᱫᱚ ᱟᱵᱟᱨ ᱱᱟᱣᱟ ᱛᱮ ᱧᱟᱢ ᱠᱟᱛᱮᱫ ᱟᱛᱩ ᱨᱮᱱᱟᱜ ᱠᱟᱹᱢᱤ ᱨᱮᱵᱩᱱ ᱵᱚᱦᱟᱞᱮᱫ ᱠᱚᱣᱟ ᱚᱱᱟᱛᱮ ᱢᱟᱜᱽ ᱯᱚᱨᱚᱵᱽ ᱫᱚ ᱟᱹᱰᱤ ᱡᱚᱛᱷᱟᱛᱟᱱ ᱯᱚᱨᱚᱵ ᱠᱟᱱᱟ ᱱᱚᱣᱟ ᱫᱚ ᱢᱟᱱᱟᱣ ᱦᱩᱭᱩᱜ ᱛᱮᱜᱤ ᱦᱩᱭᱩᱜ ᱛᱟᱵᱩᱱᱟ ᱟᱵᱩᱣᱟᱜ ᱤᱱᱟᱹ ᱛᱟᱭᱱᱚᱢ ᱦᱩᱭᱩᱜ ᱠᱟᱱᱟ ᱡᱟᱦᱟᱸ ᱮᱨᱚᱜ ᱵᱚᱞᱮ ᱱᱚᱣᱟ ᱫᱚ ᱟᱵᱩᱣᱟᱜ ᱫᱷᱟᱹᱨᱛᱤ ᱨᱮ ᱪᱟᱥ ᱵᱟᱥᱜᱤ ᱥᱟᱱᱟᱢ ᱠᱷᱚᱱ ᱢᱟᱨᱟᱝ ᱟᱵᱩᱣᱟᱜ ᱠᱟᱹᱢᱤᱠᱟᱱ ᱛᱟᱵᱩᱱᱟ ᱟᱵᱩ ᱥᱟᱶ ᱪᱟᱥᱵᱟᱥ ᱵᱟᱵᱚᱛ ᱛᱮ ᱡᱟᱛᱮ ᱟᱵᱩ ᱵᱩᱱ ᱮᱨ ᱞᱮᱠᱷᱟᱱ ᱡᱮ ᱛᱟᱭᱱᱚᱢ ᱫᱟᱨᱟᱢ ᱛᱮ ᱦᱩᱲᱩ ᱥᱮ ᱡᱟᱦᱟᱱᱟᱜ ᱜᱤ ᱚᱱᱟ ᱡᱮᱱᱚ ᱴᱷᱤᱠ ᱢᱚᱛᱚ ᱦᱟᱨᱟ ᱵᱩᱨᱩᱜ ᱟᱨ ᱡᱚ ᱵᱟᱦᱟᱜ ᱢᱟ ᱛᱟᱦᱚᱞᱮ ᱠᱷᱟᱱ ᱚᱱᱟᱠᱷᱚᱱ ᱡᱟᱦᱟᱸ ᱵᱩᱱ ᱧᱟᱢᱟ ᱡᱟᱦᱟᱸ ᱟᱨᱡᱟᱜᱼᱟ ᱚᱱᱟᱫᱚ ᱟᱵᱩ ᱞᱟᱹᱜᱤᱫ ᱛᱮ ᱡᱚᱛᱚ ᱦᱚᱲ ᱞᱟᱹᱜᱤᱫ ᱛᱮ ᱠᱩᱞᱟᱹᱜᱼᱟ ᱤᱱᱟᱹ ᱛᱟᱭᱱᱚᱢ ᱛᱮᱧ ᱢᱮᱱᱟ ᱡᱮ ᱟᱵᱩᱫᱚ ᱰᱷᱮᱨᱠᱟᱭᱛᱮ ᱟᱵᱩᱣᱟᱜ ᱡᱟᱦᱟᱸ ᱠᱟᱨᱟᱢ ᱚᱱᱟ ᱢᱮᱱᱟᱜ ᱛᱟᱵᱩᱱ ᱱᱚᱣᱟ ᱫᱚ ᱟᱹᱰᱤ ᱞᱟᱹᱠᱛᱤᱭᱟᱱᱟᱜ ᱠᱟᱱᱜᱮᱭᱟ ᱪᱮᱫᱟᱜ ᱥᱮ ᱟᱵᱩ ᱫᱷᱟᱹᱨᱛᱤ ᱨᱮ ᱪᱮᱠᱟ ᱞᱮᱠᱟᱛᱮᱵᱩᱱ ᱡᱟᱱᱟᱢ ᱞᱮᱱᱟ ᱟᱵᱩᱣᱟᱜ ᱫᱷᱟᱹᱨᱛᱤ ᱪᱮᱠᱟ ᱞᱮᱠᱟᱛᱮ ᱦᱟᱨᱟ ᱵᱩᱨᱩᱭᱮᱱᱟ ᱱᱚᱣᱟ ᱨᱮᱱᱟᱜ ᱜᱟᱢ ᱠᱩᱫᱩᱢ ᱠᱟᱛᱷᱟᱜᱤ ᱟᱹᱰᱤ ᱵᱤᱱᱛᱤ ᱵᱟᱠᱷᱮᱲᱠᱩ ᱱᱚᱣᱟ ᱛᱟᱞᱟᱨᱮ ᱫᱚ ᱟᱸᱡᱚᱢᱜᱚᱼᱟ ᱢᱮᱱᱟᱜᱼᱟ ᱛᱚᱵᱮ ᱠᱦᱟᱱᱜᱤ ᱠᱤᱱᱛᱩ ᱚᱱᱟᱫᱚ ᱵᱩᱱ ᱜᱚᱡᱚᱜ ᱡᱚᱛᱚ ᱟᱛᱳ ᱟᱛᱳᱵᱩᱱ ᱢᱟᱱᱟᱣ ᱤᱫᱤ ᱞᱮᱠᱷᱟᱱ ᱟᱵᱩ ᱛᱟᱭᱱᱚᱢ ᱫᱟᱨᱟᱢ ᱦᱚᱲ ᱠᱩᱦᱚᱸ ᱟᱵᱩᱣᱟᱜ ᱥᱚᱢᱟᱡᱽ ᱪᱮᱛᱟᱱ ᱨᱮ ᱩᱱᱠᱩᱣᱟᱜ ᱟᱹᱰᱤ ᱟᱭᱢᱟ ᱠᱟᱛᱷᱟ ᱩᱱᱠᱩᱠᱩ ᱟᱸᱡᱚᱢ ᱫᱟᱲᱮᱭᱟᱜᱼᱟ ᱥᱮ ᱵᱩᱡᱽ ᱫᱟᱲᱮᱭᱟᱜᱼᱟ ᱥᱮ ᱚᱱᱟ ᱡᱚᱜᱟᱣ ᱫᱚᱦᱚ ᱞᱟᱹᱜᱤᱫ ᱟᱠᱩ ᱠᱩ ᱠᱩᱨᱩ ᱢᱩᱴᱩᱭᱟ